ᱯᱷᱩᱴᱵᱚᱞ ᱠᱷᱮᱞ ᱥᱚᱢᱚᱭ ᱤᱧᱨᱮᱱ ᱴᱤᱢ ᱢᱮᱴ ᱠᱚ ᱢᱟᱱᱮ ᱴᱤᱢ ᱢᱮᱴ ᱢᱟᱱᱮ ᱤᱧ ᱨᱮᱱ ᱜᱟᱛᱮ ᱠᱚ ᱠᱷᱮᱞ ᱠᱷᱮᱞ ᱛᱮᱠᱚ ᱵᱟᱡᱟᱣ ᱞᱮᱱᱠᱷᱟᱡ ᱥᱮ ᱵᱷᱳᱸᱰᱳᱨ ᱮᱱᱟᱭ ᱥᱮ ᱢᱚᱪᱠᱟᱣ ᱮᱱᱟᱭ ᱩᱱᱤ ᱩᱱᱤ ᱤᱧ ᱴᱷᱮᱡ ᱥᱟᱦᱟᱡᱡᱚ ᱧᱟᱢ ᱞᱟᱹᱜᱤᱫ ᱩᱱᱤ ᱢᱟᱪᱠᱟᱣ ᱞᱮᱱᱠᱷᱟᱡ ᱤᱧ ᱴᱷᱮᱡ ᱠᱮᱨᱮᱯ ᱛᱟᱦᱮᱱᱟ ᱥᱟᱶᱛᱮ ᱵᱷᱳᱞᱤᱱᱤ ᱛᱟᱦᱮᱱᱟ ᱵᱷᱳᱸᱰᱳᱨ ᱞᱮᱱᱠᱷᱟᱱ ᱚᱱᱟ ᱵᱩᱰᱩᱨ ᱠᱷᱮᱞ ᱠᱷᱮᱞ ᱛᱮ ᱵᱷᱳᱸᱰᱳᱨ ᱞᱮᱱᱠᱷᱟᱱ ᱩᱱᱤ ᱥᱟᱦᱟᱡᱡᱚ ᱮᱢ ᱞᱟᱹᱜᱤᱫ ᱤᱧ ᱴᱷᱮᱱ ᱰᱮᱴᱚᱞ ᱛᱟᱦᱮᱱᱟ ᱥᱟᱶᱛᱮ ᱛᱩᱞᱟᱹᱢ ᱛᱟᱦᱮᱱᱟ ᱛᱳ ᱤᱧ ᱠᱷᱮᱞᱨᱮ ᱵᱟᱡᱟᱣ ᱤᱧ ᱨᱮᱱ ᱴᱤᱢ ᱢᱮᱱᱴ ᱥᱮ ᱤᱧ ᱨᱮᱱ ᱜᱟᱛᱮ ᱵᱟᱡᱟᱣ ᱞᱮᱱᱠᱷᱟᱱ ᱠᱚ ᱩᱱᱠᱩ ᱥᱟᱦᱟᱡᱡᱚ ᱞᱟᱹᱜᱤᱫ ᱛᱳ ᱤᱧ ᱴᱷᱮᱡ ᱫᱚ ᱥᱟᱢᱟᱱ ᱫᱚ ᱥᱟᱢᱚᱜᱨᱤᱠ ᱥᱟᱢᱟᱱ ᱫᱚ ᱛᱟᱦᱮᱱ ᱜᱮᱭᱟ